ᱚᱞᱚᱜ ᱯᱟᱲᱦᱟᱜ ᱫᱤᱠ ᱠᱷᱚᱱᱤᱡ ᱤᱧ ᱫᱚ ᱠᱟᱹᱴᱤᱡ ᱠᱷᱚᱱᱤᱧ ᱨᱮ ᱡᱟᱹᱥᱛᱤ ᱨᱮ ᱢᱤᱱᱟᱹᱧᱟ ᱥᱮᱛᱟᱜ ᱨᱮ ᱵᱮᱨᱮᱫ ᱠᱟᱛᱮ ᱟᱹᱨᱩᱵ ᱥᱟᱯᱷᱟ ᱠᱟᱛᱮ ᱯᱟᱲᱦᱟᱣ ᱞᱮᱠᱟᱧ ᱫᱩᱲᱩᱵ ᱛᱮ ᱤᱱᱟᱹ ᱵᱟᱫ ᱚᱲᱟᱜ ᱨᱮ ᱡᱤᱛᱱᱟᱹ ᱡᱚᱛᱚᱥᱚᱵ ᱠᱟᱹᱢᱤ ᱦᱚᱸ ᱤᱧ ᱜᱤᱧ ᱠᱚᱨᱟᱣ ᱛᱮ ᱚᱱᱟ ᱠᱷᱚᱱᱤᱡ ᱦᱚᱸ ᱤᱧᱟᱹᱜ ᱠᱟᱹᱴᱤᱡ ᱠᱷᱚᱱᱟᱜ ᱥᱚᱯᱱᱚ ᱢᱮᱱᱟᱜ ᱛᱤᱧᱟ ᱡᱮ ᱤᱧ ᱪᱷᱚᱵᱤ ᱟᱸᱠᱟᱣ ᱨᱮᱦᱚᱸ ᱢᱤᱱᱟᱹᱜᱤᱧᱟᱹ ᱡᱮᱭᱥᱮ ᱪᱷᱚᱵᱤ ᱟᱸᱠᱟᱣ ᱨᱮᱫᱚ ᱵᱚᱦᱩᱫ ᱢᱚᱛᱞᱚᱵ ᱪᱷᱚᱵᱤ ᱟᱸᱠᱟᱣ ᱠᱟᱹᱫᱟᱹᱧ ᱡᱮᱭᱥᱮ ᱢᱮᱱᱟᱜ ᱫᱟᱨᱮ ᱚᱲᱟᱜ ᱪᱮᱬᱮ ᱢᱮᱨᱚᱢ ᱰᱟᱹᱝᱨᱤ ᱦᱟᱹᱛᱤ ᱟᱨ ᱱᱟᱱᱟ ᱨᱚᱠᱚᱢ ᱢᱮᱱᱟᱜ ᱠᱚᱣᱟ ᱪᱮᱬᱮ ᱪᱩᱲᱜᱩᱡ ᱢᱮᱱᱟᱜ ᱠᱚᱣᱟ ᱚᱱᱟ ᱨᱮᱦᱚᱸ ᱡᱟᱹᱥᱛᱤ ᱢᱤᱱᱟᱹᱜᱤᱧᱟᱹ ᱯᱟᱲᱦᱟᱜ ᱨᱮᱠᱷᱟ ᱨᱮᱦᱚᱸ ᱤᱧ ᱢᱤᱱᱟᱹᱧᱟᱹ ᱡᱟᱹᱥᱛᱤ ᱯᱟᱲᱦᱟᱣ ᱞᱮᱠᱷᱟ ᱞᱮᱠᱷᱟᱡ ᱫᱚ ᱡᱟᱹᱥᱛᱤ ᱫᱚ ᱱᱚᱣᱟᱜᱮ ᱡᱮ ᱯᱟᱲᱦᱟᱣ ᱞᱮᱠᱷᱟ ᱠᱟᱛᱮ ᱠᱳᱱᱳ ᱟᱪᱪᱷᱟ ᱠᱟᱹᱢᱤ ᱠᱟᱹᱢᱤ ᱛᱮ ᱠᱟᱹᱢᱤ ᱟᱪᱪᱷᱟ ᱯᱳᱥᱴ ᱨᱤᱧ ᱫᱩᱲᱩᱵᱟ ᱠᱟᱹᱢᱤᱧ ᱱᱟᱢᱟ ᱚᱱᱟ ᱛᱮᱭᱟᱨᱤᱧ ᱨᱤᱠᱟ ᱭᱟ ᱟᱥᱛᱮ ᱟᱥᱛᱮ ᱚᱱᱟ ᱦᱚᱸ ᱠᱚᱨᱟᱣ ᱦᱩᱭᱩᱜ ᱜᱮᱛᱤᱧᱟ ᱟᱨ ᱪᱷᱚᱵᱤ ᱟᱸᱠᱟᱣ ᱨᱮᱦᱚᱸ ᱱᱚᱣᱟᱜᱮ ᱢᱮᱱᱟᱜᱼᱟ ᱡᱟᱹᱥᱛᱤ ᱢᱮᱱᱟᱜᱼᱟ ᱤᱧ ᱡᱮᱭᱥᱮ ᱤᱧᱟᱹᱜ ᱪᱷᱚᱵᱤ ᱟᱸᱠᱟᱣᱨᱮ ᱡᱟᱹᱥᱛᱤ ᱢᱮᱱᱟᱜᱼᱟ ᱟᱨ ᱤᱧ ᱪᱮᱫ ᱠᱟᱹᱫᱟᱹᱧ ᱟᱨ ᱦᱚᱲ ᱫᱚᱠᱚ ᱢᱤᱛᱟᱹᱧᱟ ᱛᱚᱠᱷᱚᱱ ᱩᱱᱠᱩ ᱦᱚᱸ ᱤᱧ ᱛᱮ ᱥᱟᱦᱟᱡᱽᱡᱚ ᱮᱢ ᱫᱟᱲᱮ ᱠᱚᱣᱟᱧ ᱯᱟᱲᱦᱟ ᱞᱮᱠᱷᱟ ᱠᱟᱛᱮ ᱤᱧ ᱦᱚᱸ ᱟᱨᱚ ᱟᱜᱮᱧ ᱵᱟᱲᱦᱟᱜᱼᱟ ᱚᱱᱟ ᱡᱤᱠ ᱨᱮᱭᱟᱜ ᱥᱚᱯᱱᱚ ᱢᱮᱱᱟᱜ ᱛᱤᱧᱟᱹ ᱠᱟᱹᱴᱤᱡ ᱠᱷᱚᱱ ᱜᱮ ᱟᱨ ᱤᱱᱟᱹ ᱡᱤᱱᱤᱥ ᱤᱧ ᱮᱪᱤᱵᱽ ᱤᱧ ᱨᱤᱠᱟᱹᱭᱟ ᱤᱧ ᱪᱮᱫ ᱞᱮᱠᱟ ᱠᱟᱛᱮᱧ ᱨᱤᱠᱟᱹᱭᱟ ᱠᱳᱱᱳ ᱠᱚᱥᱴᱚ ᱫᱚ ᱢᱮᱱᱟᱜ ᱜᱮᱭᱟ ᱯᱷᱤᱨ ᱵᱷᱤ ᱤᱧ ᱟᱥᱛᱮ ᱟᱥᱛᱮ ᱚᱱᱟ ᱞᱮᱵᱮᱞ ᱨᱮ ᱪᱟᱞᱟᱜ ᱪᱮᱥᱴᱟᱧ ᱨᱤᱠᱟᱹᱭᱟ ᱯᱷᱤᱨ ᱟᱹᱭᱩᱵ ᱥᱮᱜ ᱦᱮᱸ ᱯᱷᱤᱨ ᱟᱹᱭᱩᱵ ᱥᱮᱜ ᱵᱮᱨᱮᱫ ᱟᱹᱭᱩᱵ ᱥᱮ ᱡᱟᱸᱜᱟ ᱛᱤ ᱥᱟᱶ ᱤᱧ ᱮᱢ ᱠᱟᱛᱮ ᱯᱷᱤᱨ ᱥᱮ ᱯᱟᱲᱦᱟᱜ ᱨᱮ ᱯᱟᱲᱦᱟᱣ ᱞᱮᱠᱷᱟᱨᱮ ᱤᱧ ᱫᱩᱲᱩᱵᱟ ᱚᱱᱟ ᱥᱟᱶ ᱥᱟᱶ ᱛᱮ ᱚᱲᱟᱜ ᱨᱮ ᱜᱚᱜᱚ ᱵᱟᱵᱟ ᱠᱚ ᱢᱮᱱᱟ ᱠᱟᱹᱢᱤ ᱢᱮ ᱚᱱᱟ ᱦᱚᱸ ᱠᱟᱹᱢᱤ ᱦᱩᱭᱩᱜ ᱛᱤᱧᱟᱹ ᱟᱨ ᱯᱷᱤᱨ ᱥᱮᱧ ᱫᱤᱥᱟᱹᱭᱟ ᱡᱮ ᱵᱟ ᱤᱧᱟᱹᱜ ᱰᱨᱚᱭᱤᱝ ᱦᱚᱸ ᱢᱮᱱᱟᱜ ᱜᱮᱛᱤᱧᱟᱹ ᱢᱟᱡᱷᱮ ᱢᱟᱡᱷᱮ ᱰᱨᱚᱭᱤᱝ ᱦᱚᱸ ᱟᱸᱠᱟᱣ ᱜᱮᱭᱟᱹᱧ ᱡᱟᱦᱟᱸᱭ ᱦᱚᱲ ᱫᱚᱠᱚ ᱢᱤᱛᱟᱹᱧᱟ ᱟᱢ ᱠᱷᱟᱹᱞᱤ ᱜᱮᱭᱟᱢ ᱛᱚ ᱫᱮᱞᱟ ᱟᱞᱮ ᱜᱟᱛᱮ ᱞᱮᱢᱮ ᱰᱨᱚᱭᱤᱝ ᱵᱮᱱᱟᱣ ᱚᱱᱟ ᱥᱟᱶ ᱥᱟᱶᱛᱮ ᱤᱧ ᱤᱧ ᱦᱚᱸ ᱠᱟᱹᱴᱤᱡ ᱤᱧ ᱵᱟᱰᱟᱭᱟ ᱰᱨᱚᱭᱤᱝ ᱩᱱᱠᱩ ᱠᱚ ᱤᱧᱛᱮ ᱟᱸᱠᱟᱣ ᱠᱚᱣᱟ ᱧ ᱤᱱᱟᱹ ᱥᱟᱶᱛᱮ ᱥᱟᱛᱮ ᱜᱮ ᱢᱟᱱᱮ ᱠᱟᱹᱢᱤ ᱧᱟᱢ ᱞᱮᱠᱷᱟᱡ ᱫᱚ ᱡᱮ ᱦᱩᱭᱩᱜ ᱠᱟᱱᱟ ᱪᱮᱫ ᱠᱟᱹᱢᱤ ᱧᱟᱢ ᱠᱮᱫᱟᱹᱧ ᱤᱱᱟᱹ ᱠᱟᱹᱢᱤ ᱱᱤᱭᱮ ᱡᱩᱫᱤ ᱦᱚᱲ ᱛᱮᱠᱚ ᱠᱩᱞᱤᱧᱟ ᱦᱟᱱᱟ ᱱᱤᱭᱟᱹ ᱤᱧ ᱩᱱᱠᱩ ᱠᱚ ᱢᱮᱛᱟ ᱫᱟᱲᱮ ᱠᱚᱣᱟ ᱧ ᱵᱩᱡᱷᱟᱹᱣ ᱫᱟᱲᱮ ᱠᱚᱣᱟ ᱧ ᱪᱮᱫ ᱞᱮᱠᱟ ᱠᱟᱛᱮ ᱱᱚᱣᱟ ᱞᱮᱵᱮᱞ ᱮᱪᱤᱵᱽ ᱠᱟᱹᱫᱟᱹᱧ ᱤᱧ ᱞᱮᱠᱟᱱ ᱟᱨᱦᱚᱸ ᱢᱮᱱᱟᱜ ᱠᱚᱣᱟ ᱡᱮᱭᱥᱮ ᱱᱚᱣᱟ ᱠᱟᱹᱢᱤ ᱠᱚ ᱮᱪᱤᱵᱽ ᱠᱟᱫᱟᱠᱚ ᱩᱱᱠᱩ ᱴᱷᱮᱱ ᱥᱮᱱ ᱠᱟᱛᱮ ᱤᱧ ᱛᱷᱚᱲᱟ ᱦᱮᱞᱯ ᱤᱧ ᱠᱚᱭ ᱫᱟᱲᱮ ᱠᱚᱣᱟ ᱡᱮ ᱪᱮᱫ ᱠᱟ ᱠᱟᱛᱮ ᱟᱯᱮ ᱱᱚᱝᱠᱟ ᱠᱚᱨᱟᱣ ᱠᱟᱫᱟᱯᱮ ᱩᱱᱠᱩᱛᱮ ᱱᱚᱝᱠᱟ ᱢᱮᱛᱟ ᱠᱟᱛᱮ ᱤᱧ ᱟᱥᱟ ᱟᱪᱪᱷᱟ ᱨᱮᱡᱟᱞᱴ ᱟᱪᱪᱷᱟ ᱤᱭᱟᱨ ᱵᱮᱱᱟᱜ ᱢᱟᱱᱮ ᱤᱧᱟᱹᱜ ᱛᱮᱭᱟᱨᱤ ᱞᱮᱠᱟ ᱦᱟᱜ ᱤᱧ ᱯᱟᱲᱦᱟᱣ ᱯᱟᱲᱦᱟᱣ ᱛᱮ ᱤᱧ ᱯᱟᱲᱦᱟᱣ ᱠᱟᱛᱮ ᱠᱳᱱᱳ ᱞᱮᱵᱮ ᱞᱮᱵᱮᱞᱨᱮ ᱮᱪᱤᱵᱽ ᱞᱮᱠᱟᱧ ᱦᱟᱜ ᱮᱠᱮ ᱩᱱᱠᱩ ᱦᱚᱸ ᱤᱧ ᱛᱮ ᱥᱟᱦᱟᱡᱽᱡᱚ ᱮᱢᱟ ᱫᱟᱲᱮ ᱠᱚᱣᱟᱧ ᱦᱟᱜ ᱡᱮ ᱤᱧ ᱱᱤᱝᱠᱟᱹ ᱠᱟᱛᱮ ᱱᱤᱭᱟᱹ ᱞᱮᱵᱮᱞ ᱨᱮ ᱯᱳᱸᱪᱷᱳᱣ ᱠᱟᱹᱱᱟᱹᱧ ᱟᱯᱮ ᱦᱚᱸ ᱤᱧᱟᱹᱜ ᱧᱮᱞ ᱧᱮᱞᱛᱮ ᱵᱟ ᱤᱧ ᱠᱩᱞᱤᱧ ᱯᱮ ᱪᱮᱫ ᱞᱮᱠᱟ ᱠᱟᱛᱮ ᱤᱧ ᱛᱮ ᱟᱯᱮ ᱞᱟᱹᱭᱟᱯᱮᱭᱟᱹᱧ ᱰᱨᱚᱭᱤᱝ ᱥᱚᱢᱚᱱᱫᱷᱮ ᱨᱮᱦᱚᱸ ᱱᱚᱝᱠᱟᱜᱮ ᱢᱮᱱᱟᱜ ᱜᱮᱭᱟ ᱥᱚᱵ ᱦᱚᱲᱜᱮ ᱦᱮᱞᱯᱷ ᱫᱚ ᱫᱚᱨᱠᱟᱨ ᱜᱮᱭᱟ ᱤᱱᱟᱹ ᱛᱮᱜᱮ ᱤᱧ ᱫᱚ ᱯᱟᱲᱦᱟᱣ ᱞᱤᱠᱷᱟᱹᱣ ᱨᱮᱫᱚ ᱯᱩᱨᱟᱹ ᱡᱟᱹᱥᱛᱤ ᱨᱮ ᱢᱤᱱᱟᱹᱧᱟ ᱪᱷᱚᱵᱤ ᱟᱸᱠᱟᱣ ᱨᱮᱦᱚᱸ ᱠᱟᱹᱴᱤᱡ ᱠᱷᱚᱱᱟᱜ ᱜᱮ ᱥᱚᱯᱱᱚ ᱢᱮᱱᱟᱜ ᱛᱤᱧᱟ ᱪᱷᱚᱵᱤ ᱟᱸᱠᱟᱣ ᱨᱮᱫᱚ ᱡᱮᱭᱥᱮ ᱢᱮᱛᱟᱜ ᱯᱮᱭᱟᱞᱟᱝ ᱱᱟᱱᱟ ᱨᱚᱠᱚᱢ ᱜᱟᱪᱷ ᱤᱭᱟᱹ ᱦᱚᱸ ᱫᱟᱨᱮ ᱠᱚᱨᱮ ᱱᱤᱭᱟᱹ ᱦᱚᱸ ᱟᱹᱰᱤ ᱨᱟᱹᱥᱠᱟᱹ ᱨᱮ ᱢᱤᱱᱟᱹᱧᱟᱹ ᱩᱱᱟᱹ ᱛᱮᱜᱮ ᱯᱟᱲᱦᱟᱣ ᱞᱮᱠᱷᱟ ᱨᱮᱫᱚ ᱱᱚᱣᱟ ᱡᱟᱹᱥᱛᱤᱧ ᱵᱩᱡᱷᱟᱹᱣᱛᱮ